ᱟᱵᱚ ᱟᱹᱛᱩ ᱯᱟᱲᱟ ᱨᱮᱫᱚ ᱱᱚᱜᱼᱚ ᱱᱚᱝᱠᱟ ᱟᱹᱰᱤ ᱞᱮᱠᱟᱱ ᱠᱷᱮᱞ ᱵᱟᱝ ᱠᱚ ᱠᱷᱮᱞ ᱵᱟᱲᱟ ᱠᱟᱛᱮᱫ ᱢᱟᱱᱮ ᱟᱵᱚ ᱡᱟᱦᱟᱸ ᱵᱟᱝ ᱫᱟᱹᱲ ᱟᱵᱚ ᱮᱠᱥᱟᱨᱥᱟᱭᱤᱡᱽ ᱚᱱᱟᱛᱮ ᱟᱹᱰᱤ ᱦᱚᱲᱢᱚ ᱡᱤᱣᱤ ᱠᱚ ᱟᱹᱰᱤ ᱯᱷᱩᱨᱛᱤ ᱫᱷᱟᱨᱟ ᱵᱩᱡᱷᱟᱹᱜᱼᱟ ᱚᱱᱠᱟᱜᱮ ᱮᱠᱥᱟᱨᱥᱟᱭᱤᱡᱽ ᱞᱮᱠᱷᱟᱱ ᱟᱵᱚ ᱡᱟᱣ ᱡᱟᱦᱟᱸ ᱞᱮᱠᱟ ᱜᱮ ᱮᱠᱥᱟᱨᱥᱟᱭᱤᱡᱽ ᱠᱟᱛᱮᱫ ᱠᱷᱟᱱ ᱦᱚᱲᱢᱚ ᱡᱤᱣᱤ ᱠᱟᱹᱡ ᱱᱟᱥᱮᱱᱟᱜ ᱦᱚᱲᱢᱚ ᱵᱮᱥ ᱵᱩᱡᱷᱟᱹᱜᱼᱟ ᱟᱵᱚ ᱦᱚᱲᱢᱚ ᱠᱚᱦᱚᱸ ᱠᱟᱹᱴᱤᱡ ᱱᱟᱥᱮᱱᱟᱜ ᱴᱷᱤᱠ ᱫᱷᱟᱨᱟ ᱵᱩᱡᱷᱟᱹᱜᱼᱟ ᱚᱱᱠᱟ ᱞᱮᱠᱟ ᱫᱤᱱ ᱮᱠᱥᱟᱨᱥᱟᱭᱤᱡᱽ ᱞᱮᱠᱷᱟᱱ ᱟᱹᱰᱤ ᱞᱮᱠᱟᱱ ᱟᱵᱚᱣᱟᱜ ᱨᱳᱜᱽ ᱟᱡᱟᱨ ᱵᱟᱝᱫᱚ ᱡᱟᱦᱟᱸ ᱞᱮᱠᱟ ᱠᱷᱚᱱ ᱫᱚ ᱢᱟᱱᱮ ᱵᱮᱥ ᱱᱟᱯᱟᱭ ᱦᱚᱲᱢᱚ ᱡᱤᱣᱤ ᱛᱟᱵᱚᱱ ᱛᱟᱦᱮᱱᱟ ᱚᱱᱠᱟᱜᱮ ᱟᱵᱚ ᱡᱟᱦᱟᱱᱟᱜ ᱜᱮ ᱮᱠᱥᱟᱨᱥᱟᱭᱤᱡᱽ ᱞᱮᱠᱷᱟᱱ ᱵᱚᱱ ᱠᱟᱹᱡ ᱫᱟᱹᱲ ᱵᱟᱝᱟ ᱵᱟᱝᱫᱚ ᱫᱟᱹᱲ ᱨᱮᱦᱚᱸ ᱵᱟᱝ ᱪᱚᱝ ᱡᱟᱦᱟᱱᱟᱜ ᱢᱟᱱᱮ ᱟᱵᱚ ᱛᱟᱲᱟᱢ ᱵᱟᱲᱟ ᱠᱟᱛᱮᱫ ᱨᱮᱦᱚᱸ ᱠᱟᱹᱴᱤᱡ ᱢᱚᱱᱮ ᱡᱤᱣᱤ ᱠᱚ ᱮᱱᱠᱷᱟᱱ ᱮᱱᱠᱷᱟᱱ ᱠᱟᱹᱡ ᱱᱟᱥᱮᱱᱟᱜ ᱟᱵᱚᱣᱟᱜ ᱢᱟᱭᱤᱱᱰ ᱠᱚ ᱴᱷᱤᱠ ᱛᱟᱦᱮᱱᱟ ᱚᱱᱠᱟ ᱞᱮᱠᱟᱜᱮ ᱡᱟᱦᱟᱱᱟᱜ ᱠᱷᱮᱞ ᱠᱟᱛᱮ ᱨᱮᱦᱚᱸ ᱢᱚᱱᱮ ᱡᱤᱵᱚᱱ ᱨᱮ ᱵᱮᱥ ᱵᱚᱱ ᱵᱩᱡᱷᱟᱹᱣᱟ ᱟᱨ ᱡᱚᱛᱚ ᱫᱤᱱ ᱞᱮᱠᱟ ᱵᱟᱢ ᱵᱟᱢ ᱯᱚᱨᱤᱥᱨᱚᱢ ᱞᱮᱠᱷᱟᱱ ᱡᱟᱦᱟᱱᱟᱜ ᱡᱤᱱᱤᱥ ᱜᱮ ᱪᱮᱫ ᱦᱚᱸ ᱵᱟᱭ ᱥᱚᱯᱷᱚᱞᱚᱜᱼᱟ ᱚᱱᱠᱟᱜᱮ ᱟᱵᱚ ᱦᱚᱸ ᱠᱷᱮᱞ ᱞᱟᱹᱜᱤᱫ ᱛᱮ

ᱟᱹᱛᱩ ᱨᱮᱫᱚ ᱜᱮᱢ ᱠᱚ ᱠᱷᱮᱞ ᱵᱟᱲᱟ ᱠᱟᱛᱮᱫ ᱟᱨ ᱵᱮᱥ ᱱᱤᱯᱷᱩᱴ ᱵᱩᱡᱷᱟᱹᱜᱼᱟ ᱢᱮᱱᱛᱮ ᱚᱱᱠᱟᱜᱮ ᱵᱚᱱ ᱵᱩᱡᱷᱟᱹᱣᱟ